ᱟᱞᱮ ᱵᱚᱱᱜᱟ ᱦᱟᱴ ᱨᱮ ᱩᱛᱩ ᱵᱩᱞᱩᱝ ᱥᱚᱵᱡᱤ ᱠᱚ ᱧᱟᱢᱚᱜᱼᱟ ᱟᱞᱮ ᱱᱮᱛᱟᱨ ᱡᱩᱜᱽ ᱨᱮᱫᱚ ᱱᱚᱛᱩᱱ ᱰᱟᱜᱟᱞ ᱦᱟᱴ ᱠᱚ ᱵᱟᱲᱟᱭᱟ ᱟᱰᱤᱫᱤᱱ ᱦᱚᱲ ᱫᱚ ᱵᱚᱱᱜᱟ ᱵᱟᱡᱟᱨ ᱟᱹᱞᱩ ᱛᱟᱞᱮ ᱪᱚᱫᱽᱫᱚ ᱴᱟᱠᱟ ᱠᱤᱞᱳ ᱯᱮᱸᱭᱟᱡᱽ ᱛᱟᱞᱮ ᱟᱴᱷᱟᱭᱥ ᱴᱟᱠᱟ ᱠᱤᱞᱳ ᱫᱟᱹᱞ ᱛᱟᱞᱮ ᱱᱚᱵᱵᱳᱭ ᱴᱟᱠᱟ ᱪᱳᱨᱟᱱᱳᱵᱵᱚᱭ ᱮᱠᱥᱚ ᱮᱠᱥᱚ ᱫᱚᱥ ᱥᱩᱱᱩᱢ ᱛᱟᱞᱮ ᱰᱮᱲᱥᱚ ᱴᱟᱠᱟ ᱠᱤᱞᱳ ᱟᱨ ᱚᱱᱟ ᱠᱚ ᱧᱟᱢᱚᱜᱼᱟ ᱟᱹᱞᱩ ᱧᱟᱢ ᱦᱚᱸ ᱧᱟᱢᱚᱜᱼᱟ ᱜᱟᱡᱚᱨ ᱦᱚᱸ ᱧᱟᱢᱚᱜᱼᱟ ᱯᱟᱞᱚᱱ ᱟᱲᱟᱜ ᱠᱚ ᱧᱟᱢᱚᱜᱼᱟ ᱵᱚᱴᱵᱩᱴᱤ ᱦᱚᱸ ᱧᱟᱢᱚᱜᱼᱟ ᱚᱱᱮ ᱡᱟᱦᱟᱸ ᱠᱚ ᱢᱮᱛᱟᱜ ᱠᱟᱱᱟ ᱜᱷᱟᱸᱜᱽᱨᱟ ᱚᱱᱟ ᱠᱚ ᱧᱟᱢᱚᱜᱼᱟ ᱤᱱᱟᱹ ᱠᱟᱛᱮ ᱟᱨ ᱮᱢᱟᱱ ᱛᱮᱭᱟᱜ ᱡᱤᱱᱤᱥ ᱠᱚ ᱟᱨᱦᱚᱸ ᱟᱭᱢᱟ ᱡᱤᱱᱤᱥ ᱜᱮ ᱧᱟᱢᱚᱜ ᱜᱮᱭᱟ ᱠᱚ ᱜᱟᱡᱚᱨ ᱦᱚᱸ ᱧᱟᱢᱚᱜ ᱜᱮᱭᱟ ᱟᱨ ᱱᱚᱣᱟ

ᱟᱨ ᱱᱟᱱᱟ ᱯᱟᱨᱠᱟᱨ ᱨᱮᱱᱟᱜ ᱤᱭᱟᱹ ᱧᱟᱢᱚᱜᱼᱟ ᱟᱞᱮ ᱱᱚᱣᱟ ᱦᱟᱴ ᱫᱚ ᱥᱟᱥᱛᱟ ᱜᱮᱭᱟ ᱱᱚᱣᱟ ᱠᱷᱚᱡ ᱟᱨᱦᱚᱸ ᱞᱟᱣᱫᱚᱦᱟ ᱦᱟᱴ ᱨᱮᱦᱚᱸ ᱥᱟᱥᱛᱟ ᱜᱮᱭᱟ ᱱᱚᱣᱟ ᱦᱟᱴ ᱠᱷᱚᱡ ᱞᱟᱣᱫᱚᱦᱟ ᱡᱩᱫᱤ ᱱᱚᱰᱮ ᱵᱮᱸᱜᱟᱲ ᱵᱤᱥ ᱴᱟᱠᱟ ᱧᱟᱢᱚᱜᱼᱟ ᱛᱟᱦᱚᱞᱮ ᱚᱸᱰᱮ ᱫᱚ ᱯᱚᱱᱨᱚ ᱴᱟᱠᱟ ᱛᱮᱦᱚᱸ ᱧᱟᱢᱚᱜᱼᱟ ᱵᱤᱞᱟᱹᱛᱤ ᱡᱟᱦᱟᱸ ᱫᱚᱠᱚ ᱢᱮᱛᱟᱜ ᱠᱟᱱᱟ ᱠᱩᱲᱪᱟᱹ ᱵᱟᱝᱞᱟ ᱛᱮᱠᱚ ᱢᱮᱛᱟᱜ ᱠᱟᱱᱟ ᱵᱤᱞᱟᱹᱛᱤ ᱦᱚᱲ ᱛᱮᱠᱚ ᱢᱮᱛᱟᱜ ᱠᱟᱱᱟ ᱠᱩᱲᱪᱟᱹ ᱚᱱᱟ ᱦᱚᱸ ᱧᱟᱢᱚᱜᱼᱟ ᱠᱩᱲᱪᱟᱹ ᱵᱮᱸᱜᱟᱲ ᱟᱞᱩ ᱚᱱᱟ ᱞᱟᱣᱫᱚᱦᱟ ᱦᱟᱴ ᱨᱮᱫᱚ ᱟᱨᱚ ᱥᱚᱥᱛᱟ ᱧᱟᱢᱚᱜᱼᱟ ᱱᱚᱰᱮ ᱠᱷᱚᱡ ᱦᱚᱸ ᱚᱱᱟ ᱠᱚ ᱱᱤᱭᱟᱹ

ᱞᱟᱣᱫᱚᱦᱟ ᱦᱟᱴ ᱨᱮ ᱛᱤᱱᱟᱹᱜ ᱟᱭᱩᱵᱚᱜᱼᱟ ᱩᱱᱟᱹᱜ ᱜᱮ ᱟᱨ ᱦᱚᱸ ᱥᱚᱥᱛᱟ ᱧᱟᱢᱚᱜᱼᱟ ᱡᱮ ᱱᱚᱝᱠᱟᱱ ᱠᱟᱛᱷᱟ ᱦᱚᱸ ᱠᱟᱱᱟ ᱛᱟᱨᱯᱚᱨᱮ ᱯᱟᱹᱭᱠᱟᱹᱨᱤ ᱦᱚᱸᱠᱚ ᱟᱹᱜᱩᱭᱟ ᱯᱟᱭᱠᱟᱹᱨᱤ ᱦᱚᱸ ᱥᱟᱥᱛᱟ ᱛᱮᱦᱚᱸ ᱮᱢᱚᱜ ᱜᱮᱭᱟ ᱟᱨ ᱱᱚᱰᱮᱱ ᱠᱚ ᱡᱟᱦᱟᱸᱭ ᱠᱚᱠᱚ ᱫᱚᱠᱟᱱᱟ ᱩᱱᱠᱩ ᱦᱟᱛᱟᱣ ᱠᱟᱛᱮ ᱟᱠᱚ ᱟᱹᱰᱤ ᱢᱟᱦᱜᱟ ᱛᱮᱠᱚ ᱟᱠᱷᱨᱤᱧᱟ ᱡᱩᱫᱤ ᱫᱚᱥ ᱴᱟᱠᱟ ᱯᱟᱹᱭᱠᱟᱹᱨ ᱴᱷᱮᱡ ᱠᱚ ᱦᱟᱛᱟᱣᱟ ᱛᱟᱦᱚᱞᱮ ᱛᱤᱨᱤᱥ ᱴᱟᱠᱟ ᱟᱠᱚ ᱠᱚ ᱟᱠᱷᱨᱤᱧᱟ ᱱᱚᱝᱠᱟ ᱦᱚᱸ ᱢᱮᱱᱟᱜᱼᱟ ᱥᱮ ᱱᱟᱝᱠᱟ ᱦᱚᱸ ᱦᱩᱭᱩᱜ ᱠᱟᱱ ᱜᱮᱭᱟ ᱟᱨ ᱡᱚᱠᱷᱚᱱ ᱵᱟᱝ ᱟᱠᱷᱨᱤᱧᱚᱜᱼᱟ ᱟᱭᱩᱵ ᱥᱩᱢᱟᱹᱭ ᱩᱱ ᱡᱚᱠᱷᱟᱡ ᱫᱚ ᱯᱟᱸᱪ ᱴᱟᱠᱟ ᱞᱟᱵ ᱫᱚᱦᱚ ᱠᱟᱛᱮ ᱦᱚᱸᱠᱚ ᱮᱢᱚᱜ ᱜᱮᱭᱟ ᱟᱨ ᱠᱷᱟᱡ ᱚᱱᱟ ᱯᱟᱸᱪ ᱴᱟᱠᱟ ᱨᱮᱱᱟᱜ ᱢᱟᱞ ᱩᱱᱠᱩ ᱵᱤᱥ ᱴᱟᱠᱟ ᱠᱤᱞᱳ ᱠᱚ ᱟᱠᱷᱨᱤᱧᱟ ᱚᱸᱰᱮ ᱠᱷᱚᱡ ᱟᱨᱦᱚᱸ ᱡᱮ ᱚᱱᱞᱟᱭᱤᱱ ᱚᱱᱞᱟᱭᱤᱱ ᱛᱮᱦᱚᱸ ᱟᱭᱢᱟ ᱦᱚᱲ ᱠᱚ ᱢᱮᱱᱟ ᱥᱩᱵᱤᱛᱟ ᱜᱮᱭᱟ ᱦᱮᱸ ᱚᱱᱞᱟᱭᱤᱱ ᱨᱮ ᱥᱩᱵᱤᱛᱟ ᱜᱮᱭᱟ ᱡᱮ ᱚᱱᱞᱟᱭᱤᱱ ᱨᱮ ᱡᱟᱦᱟᱸᱭ ᱚᱞᱚᱜ ᱯᱟᱲᱦᱟᱜ ᱜᱤᱫᱽᱨᱟᱹ ᱞᱟ ᱜᱤᱫ ᱜᱮ ᱚᱥᱵᱤᱫᱟᱣᱟ ᱥᱩᱵᱤᱫᱟᱣᱟ ᱚᱞᱚᱜ ᱯᱟᱲᱦᱟᱜ ᱜᱤᱫᱽᱨᱟᱹ ᱞᱟ ᱜᱤᱫ ᱜᱮ ᱥᱩᱵᱤᱫᱟᱣᱟ ᱟᱨ ᱟᱹᱰᱤ ᱫᱤᱱ ᱢᱟᱨᱮ ᱦᱚᱲ ᱞᱟᱹᱜᱤᱫ ᱫᱚ ᱚᱥᱩᱵᱤᱫᱟ ᱜᱮᱭᱟ ᱭᱟᱱᱤ ᱠᱮ ᱵᱟᱝ ᱵᱷᱟᱞᱮᱭᱟ ᱪᱮᱫᱟᱜ ᱱᱤᱭᱟᱹ ᱠᱟᱨᱚᱱ ᱛᱮ ᱡᱟᱦᱟᱸᱭ ᱢᱟᱨᱮ ᱦᱚᱲ ᱫᱚ ᱚᱞᱚᱜ ᱯᱟᱲᱦᱟᱜ ᱦᱚᱸ ᱵᱟᱠᱚ ᱵᱟᱲᱟᱭᱟ ᱤᱱᱟᱹ ᱠᱟᱨᱚᱱ ᱛᱮ ᱛᱤᱱᱟᱹᱜ ᱫᱟᱢ ᱠᱟᱱᱟ ᱵᱟᱠᱚ ᱧᱮᱞ ᱴᱷᱤᱠᱟ ᱥᱮ ᱢᱚᱵᱟᱭᱤᱞ ᱠᱚᱨᱮ ᱦᱚᱸ ᱪᱮᱫ ᱠᱚ ᱞᱤᱱ ᱦᱩᱭᱩᱜᱼᱟ ᱵᱟᱝ ᱦᱩᱭᱩᱜᱼᱟ ᱚᱱᱟ ᱠᱚᱦᱚᱸ ᱵᱟᱠᱚ ᱵᱟᱲᱟᱭᱟ ᱤᱱᱟᱹ ᱠᱷᱟ ᱛᱤᱨ ᱛᱮ ᱚᱱᱟ ᱫᱚ ᱟᱭᱢᱟ ᱚᱥᱵᱤᱫᱟ ᱜᱮᱭᱟ ᱡᱮ ᱚᱱᱞᱟᱭᱤᱱ ᱨᱮᱫᱚ ᱡᱟᱦᱟᱸ ᱞᱮᱠᱟᱱᱟᱜ ᱜᱮ ᱟ ᱜᱩᱣᱟᱫ ᱢᱮᱭᱟᱭ ᱠᱩᱥᱤᱜ ᱟᱢ ᱵᱟᱢ ᱠᱩᱥᱤᱜᱼᱟ ᱚᱱᱟ ᱦᱚᱸ ᱢᱤᱫᱴᱮᱡ ᱠᱟᱱᱟ ᱡᱮ ᱵᱚᱞᱮ ᱵᱟᱢ ᱠᱩᱥᱤᱜ ᱠᱷᱟᱱ ᱡᱮᱵᱚᱞᱮ ᱨᱩᱣᱟᱹᱲᱮᱢ ᱦᱚᱢ ᱧᱟᱢ ᱟᱥᱮ ᱵᱟᱢ ᱧᱟᱢᱟ ᱟᱨ ᱥᱚ ᱵᱟᱡᱟᱨ ᱨᱮᱠᱷᱟᱡ ᱫᱚ ᱥᱚᱸᱜᱮ ᱥᱚᱝ ᱛᱩᱱᱩᱢ ᱛᱮ ᱡᱚᱴᱮᱫ ᱡᱟᱦᱟᱸ ᱠᱚ ᱢᱮᱛᱟᱜ ᱠᱟᱱᱟ ᱡᱚᱴᱮᱫ ᱤᱠᱟᱹᱣ ᱠᱟᱛᱮ ᱮᱢ ᱠᱤᱨᱤᱧᱟ ᱡᱮᱵᱚᱞᱮ ᱱᱚᱣᱟᱴᱟᱜ ᱫᱚ ᱵᱟᱹᱧ ᱠᱩᱥᱤᱜ ᱠᱟᱱᱟ ᱦᱟᱱᱟᱴᱟᱜ ᱦᱟᱱᱟᱴᱟᱜ ᱫᱚ ᱵᱟᱹᱧ ᱠᱩᱥᱤᱜ ᱠᱟᱱᱟ ᱱᱚᱣᱟᱴᱟᱜ ᱟᱨ ᱚᱱᱟ ᱫᱚ ᱚᱠᱟᱴᱟᱜ ᱮᱢ ᱩᱫᱩᱜ ᱟᱫ ᱢᱮᱭᱟᱭ ᱴᱤᱵᱤ ᱨᱮ ᱡᱟᱦᱟᱸᱴᱟᱜ ᱮᱢ ᱧᱮᱞ ᱧᱟᱢ ᱠᱮᱫᱟ ᱚᱱᱟᱜᱮ ᱩᱫᱩᱜ ᱟᱫ ᱢᱮᱭᱟᱭ ᱟᱨ ᱚᱱᱟᱜᱮ ᱠᱩᱞᱟᱢᱟᱭ ᱠᱤᱱᱛᱩ ᱵᱟᱢ ᱠᱩᱥᱤ ᱞᱮᱱ ᱨᱮᱦᱚᱸ ᱚᱱᱟ ᱦᱚᱸ ᱦᱟᱛᱟᱣ ᱜᱮ ᱦᱩᱭᱩᱜ ᱛᱟᱢᱟ ᱟᱨ ᱚᱸᱰᱮ ᱫᱚ ᱡᱮᱵᱚᱞᱮ ᱤᱧ ᱫᱚ ᱱᱚᱣᱟ ᱫᱚ ᱵᱟᱹᱧ ᱠᱩᱥᱤ ᱞᱮᱱᱟ ᱦᱟᱱᱟᱴᱟᱜ ᱫᱮᱱ ᱦᱟᱱᱟᱴᱟᱜ ᱵᱟᱹᱧ ᱠᱩᱥᱤ ᱞᱮᱱᱟ ᱱᱚᱣᱟᱴᱟᱜ ᱫᱮᱱ ᱱᱩᱱᱟᱹᱜ ᱯᱚᱭᱥᱟ ᱫᱚ ᱵᱟᱹᱧ ᱮᱢᱟᱢᱟ ᱦᱩᱱᱟᱹᱜ ᱯᱚᱭᱥᱟᱧ ᱮᱢᱟᱢᱟ ᱮᱱᱮ ᱤᱱᱠᱟᱹ ᱚᱱᱟ ᱫᱟᱢ ᱨᱮᱱᱟᱜ ᱦᱚᱸ ᱛᱟᱨᱠᱟᱛᱚᱨᱠᱚ ᱦᱩᱭ ᱫᱟᱲᱮᱭᱟᱜᱼᱟ ᱟᱨ ᱚᱱᱞᱟᱭᱤᱱ ᱨᱮᱫᱚ ᱡᱟᱦᱟᱸᱴᱟᱜ ᱟᱡ ᱮ ᱫᱟᱢ ᱠᱟᱫᱟ ᱤᱱᱟᱹ ᱫᱟᱢ ᱛᱮᱜᱮ ᱟᱢ ᱠᱤᱨᱤᱧ ᱦᱩᱭᱩᱜ ᱛᱟᱢᱟ ᱥᱮ ᱩᱯᱚᱨᱛᱚ ᱟᱨᱦᱚᱸ ᱡᱟᱦᱟᱸᱭ ᱟᱹᱜᱩᱣ ᱟᱢᱟᱭ ᱰᱮᱞᱤᱵᱷᱟᱨᱤ ᱡᱟᱦᱟᱸ ᱠᱚ ᱢᱮᱛᱟᱜ ᱠᱟᱱ ᱰᱮᱞᱤᱵᱷᱟᱨᱤ ᱪᱟᱨᱡᱽ ᱚᱱᱟ ᱰᱮᱞᱤᱵᱷᱟᱨᱤ ᱪᱟᱨᱡᱽ ᱦᱳᱭ ᱟᱢ ᱞᱟᱜᱟᱣ ᱢᱟ ᱚᱱᱟ ᱤᱠᱟᱹᱛᱮ ᱤᱧ ᱞᱟᱹᱜᱤᱫ ᱦᱚᱸ ᱥᱮ ᱢᱟᱨᱮ ᱦᱚᱲ ᱞᱟᱹᱜᱤᱫ ᱫᱚ ᱚᱱᱞᱟᱭᱤᱱ ᱫᱚ ᱟ ᱰᱤ ᱠᱚᱥᱴᱚ ᱜᱮᱭᱟ ᱥᱮ ᱟ ᱰᱤ ᱢᱩᱥᱠᱤᱞ ᱜᱮ ᱟᱹᱭᱠᱟᱹᱜᱼᱟ ᱟᱨ ᱱᱟᱦᱟᱜ ᱜᱤᱫᱽᱨᱟᱹ ᱞᱟ ᱜᱤᱫ ᱫᱚ ᱩᱱᱠᱩ ᱢᱚᱵᱟᱭᱤᱞ ᱪᱟᱞᱟᱣ ᱠᱚ ᱵᱟᱲᱟᱭ ᱛᱮ ᱩᱱᱠᱩ ᱞᱟ ᱜᱤᱫ ᱫᱚ ᱟ ᱰᱤ ᱠᱚᱴᱷᱤᱱ ᱜᱮᱭᱟ ᱥᱮ ᱟ ᱰᱤ ᱱᱟᱯᱟᱭ ᱜᱮᱭᱟ ᱩᱱᱠᱩ ᱞᱟ ᱜᱤᱫ ᱛᱮᱫᱚ ᱟᱨ ᱟᱞᱮ ᱞᱮᱠᱟᱱ ᱦᱚᱲ ᱞᱟ ᱜᱤᱫ ᱛᱮᱫᱚ ᱥᱮ ᱢᱟᱨᱮ ᱦᱚᱲ ᱞᱟ ᱜᱤᱫ ᱛᱮᱫᱚ ᱟ ᱰᱤ ᱢᱩᱥᱠᱤᱞ ᱜᱮᱭᱟ ᱚᱱᱟ ᱚᱱᱞᱟᱭᱤᱱ ᱫᱚ ᱤᱱᱟᱹ ᱠᱷᱟ ᱛᱤᱨ ᱛᱮ ᱱᱚᱣᱟ ᱫᱚ ᱤᱧ ᱫᱚ ᱵᱟᱹᱧ ᱠᱩᱥᱤᱭᱟᱜᱼᱟ ᱠᱷᱩᱵᱽ ᱫᱚ